ᱤᱧᱟᱹᱜ ᱞᱟᱠᱪᱟᱨ ᱨᱮ ᱡᱮᱢᱚᱱ ᱩᱯᱟᱹᱥ ᱛᱟᱦᱮᱱ ᱢᱟᱺᱡᱷᱤ ᱩᱯᱟᱹᱥ ᱛᱟᱦᱮᱱ ᱮᱱᱛᱮᱫ ᱢᱟᱺᱡᱷᱤ ᱛᱷᱟᱱ ᱨᱮ ᱪᱟᱞᱟᱜ ᱥᱮ ᱪᱮ ᱡᱟᱦᱮᱨ ᱛᱷᱟᱱ ᱪᱟᱞᱟᱜ ᱟᱨ ᱟᱨᱦᱚᱸ ᱚᱱᱠᱟ ᱜᱮ ᱫᱷᱚᱨᱚᱢ ᱱᱤᱭᱚᱢ ᱟᱹᱨᱤᱪᱟᱹᱞᱤ ᱢᱮᱱᱟᱜ ᱜᱮᱭᱟ ᱡᱷᱚᱛᱚ ᱜᱮ ᱚᱱᱠᱟ ᱜᱮ ᱟᱨ ᱵᱚᱸᱜᱟ ᱛᱷᱟᱱ ᱠᱚ ᱪᱟᱞᱟᱜ ᱠᱷᱟᱱ ᱫᱚ ᱩᱯᱟᱹᱥ ᱠᱟᱛᱮᱫ ᱜᱮᱠᱚ ᱪᱟᱞᱟᱜᱼᱟ ᱱᱟᱯᱟᱭ ᱩᱯᱟᱹᱥ ᱟᱛᱮᱫ ᱜᱮᱠᱚ ᱪᱟᱞᱟᱜᱼᱟ ᱟᱨ ᱚᱱᱟ ᱩᱯᱟᱹᱥ ᱨᱮ ᱚᱱᱟ ᱫᱚ ᱢᱤᱫᱴᱟᱝ ᱥᱩᱠᱷ ᱧᱟᱢᱚᱜᱼᱟ ᱩᱯᱟᱹᱥ ᱨᱮ ᱢᱤᱫᱴᱟᱝ ᱥᱩᱠᱷ ᱧᱟᱢᱚᱜᱼᱟ ᱡᱟᱦᱟᱸ ᱟᱵᱚ ᱞᱟᱹᱜᱤᱫ ᱟᱹᱰᱤ ᱵᱮᱥᱮᱢ ᱟᱹᱭᱠᱟᱹᱣᱟ ᱪᱮᱫ ᱦᱚᱸ ᱵᱟᱝ ᱟᱨ ᱪᱮᱫ ᱤᱧ ᱢᱮᱛᱟᱢᱟ ᱚᱱᱟ ᱩᱯᱟᱹᱥᱤᱧ ᱫᱚᱦᱚ ᱞᱟᱜ ᱛᱟᱦᱮᱱᱟ ᱚᱱᱟ ᱡᱟᱦᱮᱨ ᱛᱷᱟᱱ ᱵᱚᱸᱜᱟ ᱛᱷᱟᱱᱮᱧ ᱪᱟᱞᱟᱣ ᱞᱮᱱᱟ ᱚᱱᱟ ᱤᱭᱟᱹᱛᱮ ᱡᱟᱦᱟᱸ ᱜᱮᱧ ᱪᱟᱞᱟᱣ ᱠᱟᱱᱟ ᱩᱯᱟᱹᱥ ᱛᱟᱦᱮᱱ ᱵᱮᱥ ᱜᱩᱨᱩᱛᱛᱚᱜᱼᱟ ᱡᱟᱦᱟᱸ ᱚᱱᱟ ᱵᱮᱥ ᱤᱭᱟᱹ ᱧᱟᱢᱚᱜᱼᱟ ᱟᱨ ᱵᱮᱥ ᱠᱟᱹᱢᱤ ᱮᱱᱮᱢ ᱧᱟᱢᱚᱜᱼᱟ ᱩᱯᱟᱹᱥ ᱛᱟᱦᱮᱱ ᱫᱚ ᱵᱮᱥ ᱜᱮᱭᱟ ᱡᱮᱢᱚᱱ ᱢᱤᱫ ᱫᱤᱱ ᱫᱤᱱ ᱵᱷᱳᱨ ᱩᱯᱟᱹᱥᱮᱢ ᱛᱟᱦᱮᱱᱟ ᱚᱱᱟ ᱦᱮᱞᱛᱷ ᱞᱟᱹᱜᱤᱫ ᱦᱚᱸ ᱟᱹᱰᱤ ᱱᱟᱯᱟᱭᱟ ᱚᱱᱟ ᱞᱟᱹᱜᱤᱫ ᱩᱯᱟᱹᱥ ᱛᱟᱦᱮᱱ ᱦᱚᱸ ᱱᱟᱯᱟᱭ ᱜᱮᱭᱟ ᱚᱱᱟ ᱞᱟᱹᱜᱤᱫ ᱞᱟᱭᱼᱞᱟᱠᱪᱟᱨ ᱱᱚᱣᱟ ᱩᱯᱟᱹᱥ ᱠᱚ ᱤᱭᱟᱹ ᱟᱠᱟᱫ ᱛᱟᱦᱮᱱᱟ ᱢᱮᱱ ᱦᱚᱪᱚ ᱟᱠᱟᱫ ᱟᱠᱚ ᱡᱮ ᱩᱯᱟᱹᱥᱛᱮ ᱛᱟᱦᱮᱱᱟᱵᱚ ᱵᱮᱥ ᱛᱟᱦᱮᱱ ᱞᱟᱹᱜᱤᱫ ᱜᱮ